ᱦᱮᱸ ᱦᱮᱞᱳ ᱦᱮᱸ ᱫᱟᱹᱭ ᱦᱮᱸ ᱤᱧ ᱫᱚ ᱢᱮᱨᱤᱱᱟᱧ ᱞᱟᱹᱭᱮᱜᱼᱟ ᱦᱮᱸ ᱞᱟᱹᱭᱟᱹᱜ ᱟᱹᱧ ᱡᱮ ᱟᱵᱚᱣᱟᱜ ᱥᱟᱱᱛᱟᱲ ᱥᱟᱶᱛᱟᱨᱮ ᱥᱚᱨᱦᱟᱭᱨᱮ ᱪᱮᱫ ᱠᱚ ᱨᱩᱨᱩ ᱠᱚᱥᱮ ᱪᱮᱫ ᱠᱚ ᱥᱟᱯᱟᱯ ᱛᱟᱦᱮᱱᱟ ᱚᱱᱟ ᱠᱚ ᱤᱫᱤ ᱠᱟᱛᱮᱜ ᱠᱟᱹᱴᱤᱡ ᱮᱢ ᱞᱟᱹᱭ ᱟᱹᱧ ᱠᱷᱟᱱ ᱱᱟᱯᱟᱭ ᱠᱚᱜᱼᱟ ᱦᱳᱭ ᱦᱳᱭ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱟᱪᱪᱷᱟ ᱱᱚᱣᱟ ᱫᱚ ᱫᱟᱸᱥᱟᱭ ᱦᱮᱸ ᱟᱪᱪᱷᱟ ᱴᱷᱤᱠ ᱜᱮᱭᱟ ᱫᱟᱹᱭ ᱛᱟᱦᱚᱞᱮ ᱢᱟ ᱟᱹᱰᱤ ᱟᱭᱢᱟᱢ ᱞᱟᱹᱭ ᱠᱟᱫᱤᱧᱟᱹ ᱴᱷᱤᱠ ᱜᱮᱭᱟ ᱢᱟ